ᱦᱮᱸ ᱟᱢᱠᱤ ᱵᱳᱢᱵᱮ ᱵᱳᱢᱵᱮ ᱯᱟᱨᱞᱟᱨ ᱨᱮᱱ ᱫᱤᱫᱤᱢ ᱞᱟᱹᱭ ᱮᱫᱟ ᱚ ᱵᱟᱨ ᱥᱤᱧ ᱞᱟᱦᱟ ᱨᱮ ᱦᱮᱸ ᱟᱢ ᱴᱷᱮᱱᱤᱧ ᱪᱟᱞᱟᱣ ᱞᱮᱱᱟ ᱩᱯ ᱜᱮᱫ ᱛᱚ ᱟᱹᱰᱤ ᱪᱮᱨᱦᱟᱢ ᱜᱮᱫ ᱟᱠᱟᱫᱤᱧᱟᱹ ᱠᱷᱩᱵ ᱥᱩᱱᱫᱚᱨ ᱢᱟᱱᱮ ᱠᱷᱩᱵ ᱵᱷᱟᱹᱜᱤ ᱤᱭᱩ ᱠᱟᱴ ᱟᱹᱰᱤ ᱪᱮᱨᱦᱟᱢ ᱠᱚᱨᱟᱣ ᱟᱠᱟᱫ ᱛᱤᱧᱟᱹ ᱟᱨ ᱠᱟᱞᱟᱨ ᱠᱚᱢ ᱞᱟᱜᱟᱣ ᱟᱠᱟᱫ ᱛᱤᱧᱟᱹ ᱠᱷᱩᱵ ᱥᱩᱱᱫᱚᱨ ᱢᱟᱱᱮ ᱤᱧᱟᱹᱜ ᱢᱟᱱᱮ ᱪᱮᱦᱨᱟ ᱜᱮ ᱯᱟᱞᱴᱟᱣ ᱟᱠᱟᱱ ᱛᱤᱧᱟᱹ ᱡᱷᱚᱛᱚ ᱦᱚᱲ ᱠᱚ ᱠᱩᱥᱤᱭᱟᱜ ᱠᱟᱱᱟ ᱡᱟᱦᱟᱸᱭ ᱠᱚ ᱧᱮᱞ ᱮᱫᱟ ᱟᱨᱠᱤ ᱟᱨ ᱠᱷᱩᱵ ᱵᱷᱟᱹᱜᱤ ᱦᱩᱭ ᱠᱟᱱᱟ ᱟᱨ ᱠᱟᱞᱟᱨ ᱯᱚᱨᱮ ᱪᱮᱫ ᱢᱮᱫᱴᱟᱝ ᱠᱷᱩᱵ ᱥᱩᱱᱫᱚᱨ ᱢᱮᱫᱴᱟᱝ ᱪᱮᱫ ᱠᱚ ᱞᱟᱹᱭᱟ ᱚᱱᱮ ᱥᱮᱢᱯᱩᱢ ᱵᱮᱵᱚᱦᱟᱨ ᱞᱮᱫᱟ ᱚᱱᱟ ᱦᱚᱸ ᱮᱠᱫᱚᱢ ᱢᱟᱱᱮ ᱚᱱᱟ ᱠᱷᱩᱵ ᱢᱟᱱᱮ ᱥᱚᱸᱫᱷᱟᱲ ᱥᱚ ᱟᱨᱠᱤ ᱠᱷᱩᱵ ᱪᱮᱨᱦᱟ ᱚᱱᱟ ᱦᱚᱸ ᱵᱩᱡᱷᱟᱹᱜ ᱠᱟᱱᱟ ᱟᱨ ᱥᱤᱞᱠᱤ ᱦᱚᱸ ᱥᱤᱞᱠᱤᱭᱟᱠᱟᱱ ᱛᱤᱧᱟᱹ ᱩᱯ ᱠᱷᱩᱵ ᱵᱷᱟᱹᱜᱤ ᱦᱩᱭ ᱠᱟᱱᱟ ᱡᱚᱛᱚ ᱦᱚᱲ ᱠᱚ ᱢᱤᱛᱟᱹᱧ ᱠᱟᱱᱟ ᱟᱨᱠᱤ ᱡᱮ ᱚᱠᱟᱨᱮᱢ ᱜᱮᱫ ᱟᱠᱟᱱᱟ ᱢᱟᱱᱮ ᱚᱠᱟᱨᱮ ᱱᱚᱣᱟ ᱠᱟᱴ ᱠᱟᱴᱤᱝ ᱮᱢ ᱠᱚᱨᱟᱣ ᱟᱠᱟᱫᱟ ᱚᱠᱟ ᱤᱭᱟᱹ ᱨᱮ ᱠᱷᱩᱵ ᱵᱷᱟᱹᱜᱤ ᱦᱩᱭ ᱟᱠᱟᱱᱟ ᱱᱚᱣᱟ ᱞᱟᱦᱟ ᱨᱮ ᱡᱷᱟᱲᱜᱨᱟᱢᱤᱧ ᱪᱟᱞᱟᱜ ᱛᱟᱦᱮᱸᱫ ᱟᱨ ᱱᱚᱝᱠᱟ ᱡᱮ ᱟᱹᱰᱤ ᱵᱷᱟᱹᱜᱤ ᱛᱮᱢ ᱜᱮᱫ ᱟᱠᱟᱫᱤᱧᱟ ᱱᱚᱝᱠᱟ ᱚᱠᱟ ᱨᱮᱦᱚᱸ ᱵᱟᱠᱚ ᱤᱭᱟᱹ ᱠᱟᱫᱤᱧᱟᱹ ᱟᱨᱠᱤ ᱵᱟᱠᱚ ᱠᱟᱴᱤᱱ ᱠᱟᱣᱫᱤᱧᱟ ᱱᱚᱝᱠᱟ ᱟᱨ ᱞᱟᱦᱟ ᱨᱮᱫᱚ ᱚᱱᱮ ᱡᱷᱟᱲᱜᱨᱟᱢ ᱜᱤᱧ ᱪᱟᱞᱟᱜ ᱛᱟᱦᱮᱸᱫ ᱦᱮᱸ ᱢᱮᱛᱟᱠᱚᱣᱟᱹᱧ ᱤᱧ ᱛᱚ ᱞᱟᱵᱽ ᱤᱧ ᱵᱩᱡᱷᱟᱹᱣ ᱟᱠᱟᱫᱟ ᱟᱨ ᱟᱞᱮ ᱡᱚᱴᱟᱣ ᱠᱚᱦᱚᱸ ᱡᱷᱚᱛᱚ ᱞᱮ ᱪᱟᱞᱟᱜ ᱛᱟᱦᱮᱸᱫ ᱡᱷᱟᱲᱜᱨᱟᱢ ᱨᱮ ᱠᱟᱴᱤᱝ ᱟᱨᱠᱤ ᱠᱟᱴᱤᱝ ᱠᱚᱨᱟᱣ ᱞᱟᱹᱜᱤᱫ ᱩᱯ ᱨᱮᱱᱟᱜ ᱛᱚ ᱱᱤᱛᱳᱜ ᱤᱧ ᱴᱷᱤᱠᱟᱹ ᱠᱮᱫᱟ ᱵᱩᱡᱷᱟᱹᱣ ᱠᱤᱫᱟᱹᱧ ᱟᱨᱠᱤ ᱡᱮ ᱱᱚᱸᱰᱮ ᱦᱚᱸ ᱵᱷᱟᱹᱜᱤ ᱢᱮᱱᱟᱜ ᱠᱚᱣᱟ ᱛᱚ ᱠᱷᱩᱵ ᱵᱷᱟᱹᱜᱤ ᱦᱩᱭ ᱟᱠᱟᱱᱟ ᱟᱨ ᱡᱷᱚᱛᱚ ᱦᱚᱲ ᱠᱚ ᱥᱟᱨᱦᱟᱣᱤᱧ ᱠᱟᱱᱟ ᱠᱚ ᱡᱮ ᱠᱷᱩᱵ ᱵᱷᱟᱹᱜᱤ ᱜᱮ ᱜᱮᱫ ᱢᱟᱱᱮ ᱠᱟᱴᱤᱝ ᱦᱩᱭ ᱟᱠᱟᱱ ᱛᱟᱢᱟ ᱚᱠᱚᱭ ᱟᱨᱠᱤ ᱚᱠᱟ ᱴᱮᱞᱟᱨ ᱨᱮ ᱦᱮᱴ ᱚᱠᱟᱨᱮᱢ ᱠᱚᱨᱟᱣ ᱠᱟᱫᱟ ᱟᱨᱠᱤ ᱯᱟᱨᱞᱟᱨ ᱨᱮ ᱟᱪᱪᱷᱟ ᱟᱪᱪᱷᱟ ᱦᱩᱸ ᱦᱩᱸ ᱦᱩᱸ ᱟᱨᱚ ᱡᱩᱫᱤ ᱚᱱᱠᱟ ᱜᱮ ᱯᱩᱡᱟᱹ ᱥᱚᱢᱚᱭ ᱟᱨᱠᱤ ᱟᱢ ᱟᱨᱚᱞᱮ ᱟᱨᱦᱚᱸ ᱟᱨᱠᱤ ᱚᱸᱰᱮ ᱟᱢ ᱴᱷᱮᱱ ᱪᱟᱞᱟᱜᱼᱟ ᱟᱨᱠᱤ ᱦᱮᱸ ᱦᱮᱸ ᱤᱧᱟᱹᱜ ᱧᱩᱛᱩᱢ ᱫᱚ ᱦᱩᱭᱩᱜ ᱠᱟᱱᱟ ᱩᱥᱟ ᱢᱩᱨᱢᱩ ᱟᱨ ᱱᱚᱜᱼᱚᱭ ᱛᱚ ᱯᱷᱳᱱ ᱱᱚᱢᱵᱚᱨᱤᱧ ᱫᱚᱦᱚᱭᱮᱫᱟ ᱡᱟᱦᱟᱸᱭ ᱜᱮ ᱟᱨᱚ ᱡᱩᱫᱤ ᱩᱯ ᱠᱟᱴᱤᱱ ᱥᱟᱱᱟ ᱠᱚᱣᱟ ᱛᱟᱦᱞᱮ ᱟᱢᱟᱜ ᱱᱟᱢᱵᱟᱨᱤᱧ ᱮᱢᱟ ᱠᱚᱣᱟ ᱦᱮᱸᱥᱮ ᱦᱮᱸ ᱴᱷᱤᱠ ᱟᱪᱷᱮ ᱛᱟᱦᱞᱮ ᱡᱚᱦᱟᱨ ᱜᱮ